ᱤᱧ ᱫᱚ ᱱᱮᱪᱟᱨ ᱯᱷᱳᱴᱳ ᱜᱨᱟᱯᱷᱤ ᱛᱮᱞᱤᱧ ᱦᱟᱛᱟᱣ ᱟᱠᱟᱫᱟ ᱮᱠᱪᱩᱭᱮᱞᱤ ᱤᱧ ᱱᱮᱪᱟᱨ ᱟᱹᱰᱤ ᱢᱚᱡᱽ ᱤᱧ ᱠᱩᱭᱟᱜ ᱛᱟᱦᱮᱱᱟ ᱟᱹᱰᱤ ᱢᱚᱡᱽ ᱯᱷᱤᱞ ᱛᱮᱱᱟᱜ ᱟᱨ ᱵᱷᱟᱹᱜᱤ ᱜᱤ ᱵᱩᱡᱽᱼᱮ ᱛᱟᱦᱮᱱᱟ ᱟᱨ ᱧᱮᱞ ᱛᱮᱦᱚᱸ ᱵᱮᱥ ᱜᱮ ᱟᱨ ᱫᱟᱬᱟᱱ ᱪᱟᱞᱟᱜ ᱥᱳᱢᱚᱭ ᱱᱮᱪᱟᱨ ᱨᱮᱱᱟᱜ ᱵᱟᱭᱨᱮ ᱨᱮᱱᱟᱜ ᱵᱷᱤᱭᱩ ᱠᱚᱦᱚᱸ ᱟᱹᱰᱤ ᱢᱚᱡᱽ ᱜᱤ ᱧᱮᱞᱤᱧ ᱠᱩᱥᱤᱭᱟᱜ ᱛᱟᱦᱮᱱᱟ

ᱵᱮᱥ ᱜᱮ ᱵᱩᱡᱩᱜ ᱛᱟᱦᱮᱱᱟ ᱤᱱᱟᱹ ᱠᱷᱟᱹᱛᱤᱨ ᱤᱧᱟᱹᱜ ᱜᱟᱲᱩ ᱠᱷᱤᱭᱟᱹᱧ ᱥᱚᱨᱮᱥ ᱮᱫᱟ ᱟᱨ ᱱᱚᱣᱟ ᱤᱧ ᱨᱮᱱ ᱩᱫᱽᱜᱟᱹᱣᱤᱡ ᱫᱚᱭ ᱦᱩᱭᱩᱜ ᱠᱟᱱᱟ ᱤᱧ ᱢᱟᱢᱟ